ᱵᱟᱜᱟᱱ ᱤᱧ ᱞᱟᱜᱟᱣ ᱠᱮᱫᱟ ᱚᱱᱮ ᱠᱚ ᱢᱮᱱᱟ ᱦᱚᱲᱟᱜ ᱤᱧ ᱧᱮᱞ ᱠᱮᱫᱛᱮ ᱤᱧ ᱦᱚᱸ ᱚᱱᱟᱛᱮ ᱵᱟᱜᱟᱱᱤᱧ ᱞᱟᱜᱟᱣ ᱠᱮᱫᱟ ᱟᱹᱰᱤ ᱠᱚᱥᱴᱚ ᱠᱟᱛᱮᱫ ᱜᱮ ᱦᱩᱭᱱᱟ ᱱᱚᱜᱼᱚᱸᱭ ᱮᱴᱮᱫ ᱦᱩᱭᱱᱟ ᱨᱚᱦᱚᱭ ᱠᱟᱛᱮᱫ ᱮᱴᱮᱫ ᱠᱤᱫᱟᱹᱧ ᱫᱟᱜ ᱠᱚᱧ ᱫᱩᱞ ᱠᱮᱫᱟ ᱱᱚᱜᱼᱚᱸᱭ ᱤᱧ ᱞᱟᱜᱟᱣ ᱠᱮᱫᱟ ᱪᱮᱫ ᱮᱢ ᱢᱮᱱᱟ ᱱᱮᱛᱟᱨ ᱵᱟᱡᱟᱨ ᱨᱮᱦᱚᱸ ᱟᱹᱰᱤ ᱟᱸᱴ ᱫᱚᱨᱚᱜ ᱠᱟᱱᱟ ᱡᱟᱦᱟᱱᱟᱜ ᱟᱹᱰᱤ ᱠᱤᱪᱷᱩ ᱜᱟᱱ ᱫᱚᱨᱱᱟ ᱪᱮᱫᱟᱜ ᱥᱮ ᱱᱮᱛᱟᱨ ᱫᱚ ᱡᱚᱛᱚᱣᱟᱜ ᱫᱟᱢ ᱠᱚ ᱵᱟᱲᱦᱟᱣ ᱪᱟᱵᱟ ᱠᱮᱫᱟ ᱚᱱᱟᱛᱮ ᱤᱧ ᱦᱚᱲ ᱦᱚᱲᱟᱜ ᱧᱮᱞᱛᱮ ᱚᱱᱟᱛᱮᱧ ᱢᱮᱱᱫᱟ ᱤᱧ ᱦᱚᱧ ᱞᱟᱜᱟᱣᱟ ᱚᱱᱟᱛᱮ ᱤᱧ ᱦᱚᱧ ᱞᱟᱜᱟᱣ ᱠᱮᱫᱟ ᱟᱨ ᱱᱚᱜᱼᱚᱸᱭ ᱟᱹᱰᱤ ᱟᱸᱴ ᱤᱧ ᱦᱩᱱᱟᱹᱜ ᱞᱟᱜᱟᱣ ᱠᱮᱫᱛᱮ ᱡᱚ ᱵᱟᱦᱟᱭᱮᱱᱟ ᱱᱚᱜᱼᱚᱸᱭ ᱫᱟᱨᱮᱭᱮᱱᱟ ᱞᱟᱹᱴᱩ ᱞᱟᱹᱴᱩ ᱱᱚᱜᱼᱚᱸᱭ ᱟᱹᱰᱤ ᱢᱚᱡᱽ ᱞᱮᱜᱮᱡ ᱞᱮᱜᱮᱡ ᱧᱮᱞ ᱛᱮ ᱦᱚᱸ ᱟᱹᱰᱤ ᱨᱟᱹᱥᱠᱟᱹ ᱟᱹᱭᱠᱟᱹᱜ ᱠᱟᱱᱟ ᱱᱚᱜᱼᱚᱸᱭ ᱚᱱᱟ ᱤᱭᱟᱹᱛᱮ ᱤᱧᱟᱹᱜ ᱦᱚᱸ ᱟᱹᱰᱤ ᱠᱩᱥᱤᱧ ᱟᱹᱭᱠᱟᱹᱣ ᱠᱮᱫᱟ ᱟᱨ ᱱᱚᱜᱼᱚᱸᱭ ᱟᱹᱰᱤ ᱢᱚᱡᱽ ᱠᱩᱥᱤ ᱟᱨ ᱨᱟᱹᱥᱠᱟᱹᱛᱮ ᱤᱠᱟᱹᱣ ᱠᱮᱫᱛᱮ ᱱᱚᱜᱼᱚᱸᱭ ᱟᱹᱰᱤ ᱢᱚᱡᱽ ᱜᱮ ᱦᱩᱭᱩᱜ ᱠᱟᱱ ᱜᱮᱭᱟ ᱚᱱᱟᱛᱮ ᱯᱷᱟᱭᱫᱟ ᱫᱚ ᱦᱩᱭᱩᱜ ᱠᱟᱱ ᱜᱮᱭᱟ ᱟᱹᱰᱤ ᱢᱚᱡᱽ ᱢᱚᱡᱽ ᱱᱚᱜᱼᱚᱸᱭ ᱟᱹᱰᱤ ᱢᱚᱡᱽ ᱧᱮᱞᱚᱜ ᱠᱟᱱᱟ ᱞᱮᱜᱮᱡ ᱞᱮᱜᱮᱡ ᱛᱮᱫ ᱱᱚᱜᱼᱚᱸᱭ ᱦᱚᱲᱢᱚ ᱠᱚ ᱦᱚᱸ ᱚᱱᱟ ᱤᱭᱟᱹ ᱠᱚ ᱦᱚᱸ ᱚᱱᱟ ᱧᱮᱞᱛᱮ ᱨᱟᱹᱥᱠᱟᱹ ᱵᱚᱞᱚ ᱵᱟᱲᱟᱭᱮᱫᱛᱮ ᱚᱱᱟ ᱠᱚᱨᱮ ᱟᱹᱰᱤ ᱢᱚᱡᱽ ᱜᱮ ᱱᱚᱜᱼᱚᱸᱭ ᱚᱱᱟ ᱨᱮᱭᱟᱜ ᱞᱟᱵᱽ ᱦᱩᱭᱩᱜ ᱠᱟᱱᱛᱮ ᱱᱚᱜᱼᱚᱸᱭ ᱦᱚᱲ ᱠᱚ ᱢᱮᱱᱫᱟ ᱪᱮᱫ ᱞᱮᱠᱟᱭᱟᱢ ᱞᱟᱜᱟᱣ ᱠᱮᱫᱟ ᱟᱢ ᱦᱚᱸ ᱞᱟᱹᱭ ᱟᱞᱮ ᱢᱮᱥᱮ ᱟᱞᱮ ᱦᱚᱸ ᱟᱫᱚᱧ ᱢᱮᱛᱟ ᱠᱚ ᱠᱟᱱᱟ ᱱᱚᱝᱠᱟᱜᱮᱧ ᱞᱟᱜᱟᱣ ᱠᱮᱫᱟ ᱤᱧ ᱦᱚᱸ ᱦᱚᱲᱟᱜ ᱧᱮᱞᱛᱮ ᱱᱚᱜᱼᱚᱸᱭ ᱱᱮᱛᱟᱨᱢᱟ ᱟᱹᱰᱤ ᱟᱸᱴ ᱫᱚᱨᱚᱜ ᱠᱟᱱ ᱵᱟᱡᱟᱨ ᱨᱮᱦᱚᱸ ᱚᱱᱟᱛᱮ ᱤᱧ ᱦᱚᱧ ᱞᱟᱜᱟᱣ ᱠᱮᱫ ᱜᱮᱭᱟ

ᱯᱨᱚᱛᱷᱚᱢ ᱨᱮ ᱡᱤᱣᱟᱹᱫ ᱮᱱᱟ ᱫᱟᱜ ᱠᱚᱧ ᱫᱩᱞ ᱠᱮᱫᱛᱮ ᱱᱚᱜᱼᱚᱸᱭ ᱟᱹᱰᱤ ᱢᱚᱡᱽ ᱵᱟᱹᱭ ᱵᱟᱹᱭᱛᱮ ᱤᱭᱟᱹᱭᱱᱟ ᱦᱩᱭᱱᱟ ᱟᱨ ᱱᱚᱜᱼᱚᱸᱭ ᱫᱟᱨᱮ ᱵᱟᱜᱟᱱ ᱵᱮᱱᱟᱣᱮᱱᱛᱮ ᱟᱹᱰᱤ ᱢᱚᱡᱽ ᱵᱚᱞᱚ ᱵᱟᱲᱟᱭ ᱱᱚᱜᱼᱚᱸᱭ ᱟᱠᱚ ᱦᱚᱸ ᱠᱚ ᱢᱮᱱᱫᱟ ᱟᱢᱟᱜ ᱦᱚᱸ ᱟᱹᱰᱤ ᱢᱚᱡᱽ ᱜᱮ ᱦᱩᱭᱮᱱ ᱛᱟᱢᱟ ᱟᱹᱰᱤ ᱨᱟᱹᱥᱠᱟᱹ ᱟᱫᱚᱢ ᱟᱹᱭᱠᱟᱹᱣ ᱟᱫᱚ ᱟᱢ ᱫᱚ ᱟᱞᱮ ᱦᱚᱞᱮ ᱱᱚᱝᱠᱟᱞᱮ ᱨᱚᱦᱚᱭᱟ ᱟᱢ ᱞᱮᱠᱟ ᱜᱮ ᱟᱞᱮ ᱡᱮᱢᱚᱱ ᱟᱢᱟᱜ ᱞᱮᱠᱟ ᱡᱮᱢᱚᱱ ᱦᱩᱭᱩᱜ ᱛᱟᱞᱮ